ᱢᱚᱡᱽ ᱪᱮᱬᱮ ᱧᱮᱞᱛᱮ ᱯᱷᱚᱴᱚ ᱦᱚᱸ ᱛᱩᱞᱟᱹᱣ ᱥᱟᱱᱟ ᱞᱮᱫᱮᱧ ᱜᱮᱭᱟ ᱩᱱ ᱚᱠᱛᱚᱨᱮ ᱯᱷᱚᱴᱚ ᱵᱟᱝ ᱢᱳᱵᱟᱞ ᱵᱟᱝ ᱛᱟᱦᱮᱸᱞᱮᱱᱟ ᱥᱮ ᱠᱮᱢᱮᱨᱟ ᱵᱟᱝ ᱛᱟᱦᱮᱸᱞᱮᱱ ᱠᱷᱟᱹᱛᱤᱨᱛᱮ ᱯᱷᱚᱴᱚ ᱨᱟᱠᱟᱵ ᱵᱟᱝ ᱦᱩᱭᱞᱮᱱᱟ ᱪᱮᱬᱮ ᱫᱚ ᱟᱹᱰᱤ ᱱᱟᱯᱟᱭᱜᱮ ᱢᱚᱡᱽᱜᱮ ᱡᱮᱢᱚᱱ ᱪᱮᱬᱮᱭᱟᱜ ᱯᱷᱚᱴᱚᱢ ᱛᱩᱞᱟᱹᱣ ᱠᱮᱫᱟ ᱥᱮᱢ ᱫᱚᱦᱚ ᱠᱮᱫᱟ ᱱᱟᱯᱟᱭᱧᱚᱜ ᱵᱩᱡᱷᱟᱹᱣᱠᱚᱜᱼᱟ ᱢᱚᱱ ᱚᱱᱛᱚᱨ ᱠᱚᱨᱮ ᱧᱮᱞᱨᱮ ᱟᱫᱚ ᱵᱟᱝ ᱛᱩᱞᱟᱹᱣ ᱠᱷᱟᱹᱛᱤᱨ ᱛᱮᱜᱮ ᱠᱮᱢᱨᱟ ᱵᱟᱝ ᱛᱟᱦᱮᱸᱠᱟᱱ ᱚᱠᱛᱚ ᱠᱷᱟᱹᱛᱤᱨ ᱛᱮᱜᱮ ᱪᱷᱩᱵᱤ ᱛᱩᱞᱟᱹᱣᱫᱚ ᱵᱟᱝ ᱦᱩᱭᱞᱮᱱᱟ ᱪᱮᱬᱮᱫᱚ ᱟᱹᱰᱤ ᱱᱟᱯᱟᱭ ᱟᱹᱰᱤ ᱢᱚᱡᱽᱮ ᱧᱮᱞᱚᱜ ᱠᱟᱱ ᱛᱟᱦᱮᱱᱚᱜᱼᱟ ᱪᱚᱨᱚᱠᱜᱮᱭ ᱛᱟᱦᱮᱸᱞᱮᱱᱟ ᱵᱟᱝ ᱛᱟᱦᱮᱸᱞᱮᱱ ᱠᱮᱢᱮᱨᱟ ᱠᱷᱟᱹᱛᱤᱨ ᱛᱮᱜᱮ ᱩᱱᱤᱫᱚ ᱪᱷᱚᱵᱤ ᱛᱩᱞᱟᱹᱣ ᱵᱟᱝ ᱦᱩᱭᱞᱮᱱᱟ